ᱟᱞᱮ ᱥᱮᱫ ᱫᱚ ᱰᱤᱯ ᱵᱳᱨᱤᱝ ᱠᱚ ᱞᱟᱜᱟᱣ ᱠᱟᱫᱟ ᱟᱨ ᱚᱱᱟ ᱛᱮᱜᱮ ᱪᱟᱥ ᱠᱚ ᱵᱟᱹᱲᱤ ᱠᱚ ᱡᱚᱛᱚᱣᱟᱜ ᱦᱩᱭᱩᱜ ᱠᱟᱱᱟ ᱥᱚᱵᱽᱡᱤ ᱪᱟᱥ ᱦᱚᱸ ᱚᱱᱟ ᱛᱮᱜᱮ ᱦᱩᱭᱩᱜ ᱠᱟᱱᱟ ᱦᱳᱲᱳ ᱪᱟᱥ ᱦᱚᱸ ᱚᱱᱟ ᱛᱮᱜᱮ ᱦᱩᱭᱩᱜ ᱠᱟᱱᱟ ᱡᱟᱦᱟᱱᱟᱜ ᱪᱟᱥ ᱜᱮ ᱚᱱᱟᱫᱚ ᱟᱞᱮᱫᱚ ᱰᱤᱯ ᱵᱳᱨᱤᱝ ᱛᱮᱜᱮ ᱦᱩᱭᱩᱜ ᱠᱟᱱᱱᱟ ᱰᱤᱯ ᱵᱳᱨᱤᱝ ᱫᱚ ᱦᱩᱭᱩᱜ ᱠᱟᱱᱟ ᱵᱳᱨᱤᱝ ᱞᱟ ᱠᱟᱛᱮᱫ ᱥᱟᱵᱼᱢᱟᱨᱥᱤᱵᱮᱞ ᱞᱟᱜᱟᱣ ᱦᱩᱭᱩᱜᱼᱟ ᱟᱨ ᱚᱱᱟᱫᱚ ᱠᱟᱨᱮᱱᱴ ᱫᱤᱭᱮ ᱜᱮ ᱦᱟᱸᱜ ᱩᱰᱩᱠᱚᱜᱼᱟ ᱚᱱᱟ ᱫᱟᱜ ᱫᱚ ᱥᱮ ᱥᱳᱞᱟᱨ ᱠᱚᱥᱮ ᱟᱭᱢᱟ ᱥᱮ ᱱᱚᱣᱟ ᱯᱟᱢ ᱠᱚ ᱥᱮ ᱤᱭᱟᱹ ᱠᱚᱛᱮ ᱛᱮ ᱵᱟᱭ ᱦᱩᱭᱩᱜᱼᱟ ᱚᱱᱟᱫᱚ ᱠᱟᱨᱮᱴ ᱛᱮᱜᱮ ᱵᱮᱵᱚᱥᱛᱷᱟ ᱢᱮᱱᱟᱜᱼᱟ ᱟᱨ ᱚᱱᱟ ᱛᱮᱜᱮ ᱫᱟᱜ ᱫᱚ ᱡᱚᱛᱚᱭ ᱥᱟᱹᱯᱞᱟᱹᱭᱚᱜᱼᱟ ᱜᱳᱴᱟ ᱜᱮ ᱵᱟᱹᱫᱽ ᱦᱳᱲᱳ ᱞᱟᱹᱜᱤᱫ ᱛᱮᱦᱚᱸ ᱟᱨ ᱱᱚᱣᱟ ᱥᱚᱵᱽᱡᱤ ᱡᱟᱦᱟᱸ ᱛᱤᱱᱟᱹᱜ ᱪᱟᱥᱚᱜᱼᱟ ᱥᱚᱵᱽᱡᱤ ᱞᱟᱹᱜᱤᱫ ᱛᱮᱦᱚᱸ ᱟᱨ ᱚᱱᱟ ᱥᱟᱶᱛᱮ ᱡᱚᱛᱚᱣᱟᱜ ᱜᱮ ᱚᱱᱟ ᱛᱮᱜᱮ ᱵᱮᱵᱚᱥᱛᱷᱟ ᱦᱩᱭᱩᱜ ᱠᱟᱱᱟ ᱟᱨ ᱚᱱᱟᱜᱮ ᱱᱤᱛᱚᱝ ᱢᱟ ᱦᱟᱸᱜ ᱥᱮ ᱯᱩᱠᱷᱨᱤ ᱠᱚᱦᱚᱸ ᱵᱟᱹᱱᱩᱜ ᱟᱱᱟ ᱥᱮ ᱱᱟᱹᱭ ᱜᱟᱰᱟ ᱦᱚᱸ ᱟᱞᱮ ᱥᱮᱫ ᱵᱟᱹᱱᱩᱜ ᱟᱱᱟ ᱚᱱᱟᱛᱮ ᱟᱞᱮ ᱫᱚ ᱰᱤᱯ ᱵᱳᱨᱤᱝ ᱛᱮᱜᱮ ᱡᱚᱛᱚᱣᱟᱜ ᱢᱮᱱᱟᱜᱼᱟ ᱟᱞᱮ ᱟᱛᱳ ᱨᱮᱫᱚ ᱯᱟᱸᱪ ᱪᱷᱚ ᱴᱤ ᱜᱟᱱ ᱢᱮᱱᱟᱜᱼᱟ ᱚᱱᱟ ᱰᱤᱯ ᱵᱳᱨᱤᱝ ᱫᱚ ᱟᱨ ᱚᱱᱟ ᱛᱮᱜᱮ ᱡᱚᱛᱚ ᱦᱚᱲ ᱠᱚ ᱪᱟᱥ ᱮᱜᱼᱟ ᱚᱱᱟ ᱥᱩᱨ ᱥᱩᱯᱩᱨ ᱟᱞᱮᱭᱟᱜ ᱟᱛᱳ ᱨᱮᱫᱚ ᱚᱱᱟ ᱛᱮᱜᱮ ᱪᱟᱥ ᱦᱩᱭᱩᱜ ᱠᱟᱱᱟ ᱮᱴᱟᱜᱟᱜ ᱥᱟᱦᱟᱨᱟ ᱥᱮ ᱮᱴᱟᱜᱟᱜ ᱡᱳᱜᱟᱲ ᱛᱮᱫᱚ ᱵᱟᱭ ᱦᱩᱭᱩᱜ ᱠᱟᱱᱟ ᱟᱨ ᱚᱱᱠᱟ ᱦᱚᱸ ᱵᱟᱹᱱᱩᱜ ᱟᱱᱟ ᱯᱨᱟᱠᱨᱤᱛ ᱠᱷᱚᱱ ᱦᱚᱸ ᱵᱟᱭ ᱵᱮᱱᱟᱣ ᱠᱟᱱᱟ ᱱᱟᱹᱭ ᱦᱚᱸ ᱵᱟᱝ ᱜᱟᱰᱟ ᱦᱚᱸ ᱵᱟᱝ ᱯᱩᱠᱷᱨᱤ ᱦᱚᱸ ᱵᱟᱝ ᱥᱮ ᱵᱟᱸᱫᱽ ᱦᱚᱸ ᱵᱟᱝ ᱥᱮ ᱵᱟᱹᱱᱩᱜ ᱟᱱᱟᱝ ᱚᱱᱟ ᱠᱟᱨᱚᱱ ᱛᱮ ᱱᱤᱛᱚᱜ ᱫᱚ ᱢᱤᱫᱴᱮᱱ ᱱᱟᱣᱟ ᱴᱮᱠᱱᱤᱠ ᱥᱮ ᱱᱟᱣᱟ ᱡᱳᱜᱟᱲ ᱫᱟᱨᱟᱭ ᱛᱮ ᱚᱱᱟ ᱰᱤᱯ ᱵᱳᱨᱤᱝ ᱫᱤᱭᱮ ᱜᱮ ᱦᱟᱸᱜ ᱦᱩᱭᱩᱜ ᱠᱟᱱᱟ ᱟᱨ ᱚᱱᱟ ᱛᱮᱜᱮ ᱪᱟᱥ ᱵᱟᱥ ᱟᱵᱚᱣᱟᱜ ᱦᱩᱭᱩᱜ ᱠᱟᱱᱟ ᱚᱱᱛᱮ ᱚᱱᱟ ᱠᱚᱨᱮ ᱫᱚ ᱜᱳᱴᱟᱜᱮ ᱚᱱᱟ ᱰᱤᱯ ᱵᱳᱨᱤᱝ ᱫᱟᱨᱟᱭ ᱛᱮᱜᱮ ᱦᱩᱭᱩᱜ ᱠᱟᱱᱟ ᱚᱱᱟ ᱛᱮᱜᱮ ᱡᱚᱛᱚ ᱨᱚᱠᱚᱢ ᱪᱟᱥ ᱦᱚᱸ ᱦᱩᱭᱩᱜ ᱠᱟᱱᱟ ᱟᱨ ᱚᱲᱮᱡᱮᱜᱼᱟ ᱞᱮ ᱟᱨ ᱱᱤᱛᱚᱜ ᱫᱚ ᱤᱭᱟᱹ ᱦᱟᱸᱜ ᱟᱨ ᱦᱳᱲᱳ ᱟᱨ ᱥᱚᱵᱽᱡᱤ ᱵᱷᱳᱨ ᱜᱮ ᱤᱱᱟᱹᱯᱚᱨᱮ ᱵᱚᱱᱫᱚᱜᱼᱟ ᱟᱨ ᱟᱥᱟᱲ ᱵᱚᱸᱜᱟ ᱢᱟ ᱫᱟᱜ ᱦᱮᱡ ᱞᱮᱱᱠᱷᱟᱱ ᱫᱟᱜ ᱛᱮᱜᱮ ᱦᱩᱭᱩᱜᱼᱟ ᱟᱨ ᱱᱚᱣᱟ ᱤᱭᱟᱹ ᱠᱚᱛᱮ ᱢᱟ ᱵᱟᱝ ᱰᱤᱯ ᱵᱳᱨᱤᱝ ᱢᱟᱦᱟᱜ ᱵᱟᱝᱟ ᱟᱨ ᱡᱩᱫᱤ ᱵᱟᱭ ᱦᱩᱭᱩᱜ ᱠᱷᱟᱱ ᱫᱚ ᱚᱱᱟᱦᱚᱸ ᱟᱫᱷᱟ ᱫᱤᱱ ᱪᱟᱹᱞᱩ ᱦᱚᱸᱞᱮ ᱪᱟᱹᱞᱩᱭ ᱜᱮᱭᱟ ᱟᱨ ᱚᱱᱟᱛᱮ ᱠᱤᱪᱷᱩ ᱠᱚᱢ ᱵᱮᱥᱤ ᱨᱚᱦᱚᱭ ᱦᱚᱸ ᱦᱩᱭᱩᱜ ᱜᱮᱭᱟ ᱤᱱᱟᱹ ᱯᱚᱨᱮ ᱚᱱᱟ ᱟᱥᱟᱲ ᱵᱚᱸᱜᱟ ᱞᱟᱹᱜᱤᱫ ᱛᱮᱢᱟ ᱥᱮᱨᱢᱟ ᱡᱟᱹᱲᱤ ᱫᱟᱜ ᱛᱮᱜᱮ ᱟᱨ ᱵᱟᱷᱟᱱ ᱫᱚ ᱠᱮᱱᱮᱞ ᱫᱟᱜ ᱵᱮᱵᱚᱥᱛᱷᱟ ᱢᱮᱱᱟᱜᱼᱟ ᱠᱮᱱᱮᱞ ᱫᱟᱜ ᱫᱟᱨᱟᱭ ᱛᱮᱦᱚᱸ ᱦᱩᱭᱩᱜ ᱜᱮᱭᱟ ᱟᱨ ᱚᱱᱟ ᱰᱤᱯ ᱵᱳᱨᱤᱝ ᱛᱮᱫᱚ ᱵᱟᱭ ᱦᱩᱭᱩᱜᱼᱟ ᱟᱥᱟᱲ ᱵᱚᱸᱜᱟ ᱞᱟᱹᱜᱤᱫ ᱛᱮᱫᱚ ᱦᱟᱸᱜ